ᱱᱮᱛᱟᱨ ᱡᱟᱦᱟᱸ ᱞᱮᱠᱟ ᱟᱵᱚ ᱴᱤᱵᱷᱤ ᱵᱚᱱ ᱧᱮᱞᱫᱟ ᱥᱟᱨᱟ ᱜᱷᱟ ᱲᱤᱡ ᱥᱮ ᱚᱱᱟ ᱫᱚ ᱵᱟᱝ ᱧᱮᱞᱜᱮ ᱵᱮᱥᱴᱼᱟ ᱥᱮ ᱵᱟᱝ ᱧᱮᱞᱜᱮ ᱵᱷᱟᱜᱮᱭᱟ ᱪᱮᱫᱟᱜ ᱵᱟᱝᱥᱮ ᱟᱵᱚ ᱥᱟᱨᱟ ᱜᱷᱟ ᱲᱤᱡ ᱴᱤᱵᱷᱤ ᱵᱚᱱ ᱧᱮᱞ ᱞᱮᱠᱷᱟᱱ ᱫᱤᱱᱠᱮ ᱫᱤᱱ ᱟᱵᱚᱣᱟᱜ ᱢᱮᱫ ᱢᱮᱫᱨᱮ ᱟᱹᱰᱤᱜᱟᱱ ᱤᱯᱷᱮᱠᱴ ᱥᱮ ᱮᱸᱴᱠᱮᱴᱚᱲᱮ ᱦᱩᱭᱩᱜᱼᱟ ᱟᱨ ᱟᱵᱚᱣᱟᱜ ᱩᱢᱮᱨ ᱵᱟ ᱲᱛᱤ ᱥᱟᱶ ᱥᱟᱶ ᱛᱮ ᱟᱵᱚᱣᱟᱜ ᱢᱮᱫ ᱨᱮᱱᱟᱜ ᱯᱟᱣᱟᱨ ᱠᱚᱢᱚᱜᱼᱟ ᱪᱮᱫᱟᱜ ᱵᱟᱝ ᱥᱮ ᱴᱤᱵᱷᱤ ᱨᱮᱱᱟᱜ ᱥᱚᱵ ᱥᱚᱢᱚᱭ ᱟᱞᱚ ᱠᱚᱭᱚᱜ ᱢᱟᱱᱮ ᱢᱮᱫ ᱠᱷᱟᱨᱟᱯ ᱫᱟᱲᱮᱭᱟᱜᱼᱟ ᱛᱟᱨᱯᱚᱨ ᱟᱨᱚ ᱥᱩᱨ ᱨᱮᱱᱟᱜ ᱡᱤᱱᱤᱥ ᱦᱚᱸ ᱴᱷᱤᱠᱛᱮ ᱵᱟᱝᱵᱚᱱ ᱧᱮᱧᱟᱢᱟ ᱵᱟᱝ ᱟᱨ ᱵᱟᱝᱵᱚᱱ ᱴᱷᱤᱠᱟᱹᱭᱟ